ᱯᱨᱚᱛᱷᱚᱢ ᱨᱮ ᱡᱚᱠᱷᱚᱱ ᱱᱚᱸᱰᱮ ᱵᱟᱯᱞᱟ ᱠᱟᱛᱮᱫ ᱠᱚ ᱟᱹᱜᱩ ᱠᱤᱫᱤᱧᱟ ᱤᱱᱟᱹᱯᱚᱨ ᱫᱟᱠᱟ ᱩᱛᱩ ᱤᱥᱤᱱ ᱠᱟᱹᱴᱤᱡ ᱵᱚᱛᱚᱨ ᱧᱚᱜ ᱜᱮ ᱵᱩᱡᱷᱟᱹᱜᱼᱟ ᱤᱱᱟᱹᱯᱚᱨ ᱫᱟᱠᱟ ᱤᱥᱤᱱ ᱠᱤᱫᱟᱹᱧ ᱫᱟᱠᱟᱧ ᱪᱷᱟᱱᱤ ᱠᱮᱫᱟ ᱤᱱᱟᱹᱯᱚᱨ ᱩᱛᱩᱧ ᱤᱥᱤᱱ ᱠᱮᱫᱟ ᱩᱛᱩᱧ ᱤᱥᱤᱱ ᱠᱮᱫᱟ ᱩᱛᱩ ᱵᱩᱞᱩᱝ ᱠᱚ ᱠᱟᱹᱴᱤᱡ ᱠᱷᱟᱨᱟ ᱧᱚᱜ ᱮᱱᱟ ᱵᱚᱛᱚᱨ ᱵᱚᱛᱚᱨ ᱤᱥᱤᱱ ᱦᱩᱭᱱᱟ ᱡᱷᱚᱛᱚ ᱦᱚᱲ ᱜᱮᱞᱮ ᱡᱚᱢ ᱠᱮᱫᱟ ᱵᱮᱥ ᱜᱮᱠᱚ ᱞᱟᱹᱭ ᱠᱮᱫᱟ ᱵᱩᱞᱩᱝ ᱫᱚ ᱠᱟᱹᱴᱤᱡ ᱵᱮᱥᱤᱭᱮᱱ ᱜᱮᱭᱟ ᱤᱱᱟᱹᱯᱚᱨ ᱟᱫᱚ ᱡᱷᱚᱛᱚ ᱜᱮᱞᱮ ᱡᱚᱢ ᱠᱮᱫᱟ ᱱᱟᱯᱟᱭᱜᱮ ᱟᱨᱠᱤ ᱤᱱᱟᱹᱯᱚᱨ ᱠᱷᱚᱱᱟᱜ ᱫᱚ ᱵᱷᱟᱜᱮ ᱜᱮ ᱤᱥᱤᱱ ᱵᱟᱥᱟᱝ ᱱᱟᱯᱟᱭᱜᱤᱧ ᱪᱮᱫ ᱠᱮᱫᱟ ᱟᱨ ᱱᱤᱭᱟᱹᱯᱚᱨ ᱤᱭᱩᱴᱩᱵᱽ ᱨᱮ ᱧᱮᱞᱟᱹᱧ ᱫᱟᱠᱟ ᱩᱛᱩ ᱦᱮᱴ ᱤᱭᱟᱹ ᱱᱚᱣᱟ ᱯᱤᱴᱷᱟᱹ ᱤᱥᱤᱱ ᱠᱚ ᱩᱛᱩ ᱤᱥᱤᱱ ᱠᱚ ᱚᱱᱟ ᱠᱚᱦᱚᱧ ᱧᱮᱞ ᱜᱮᱭᱟ ᱞᱟᱹᱰᱩ ᱪᱷᱟᱠᱟᱣ ᱠᱚ ᱚᱠᱟ ᱞᱮᱠᱟ ᱠᱚ ᱤᱥᱤᱱᱟ ᱚᱠᱟ ᱞᱮᱠᱟ ᱠᱚ ᱪᱷᱟᱠᱟᱣᱟ ᱚᱱᱟ ᱠᱚᱦᱚᱸ ᱧᱮᱞ ᱦᱩᱭᱩᱜ ᱜᱮᱭᱟ ᱢᱟᱡᱷᱮ ᱢᱚᱫᱽᱫᱷᱮ ᱨᱮᱫᱚ